ᱫᱷᱚᱨᱚᱢ ᱵᱟᱧᱪᱟᱣ ᱫᱚᱦᱚ ᱫᱚ ᱞᱟᱹᱠᱛᱤ ᱠᱟᱱᱟ ᱟᱵᱚᱣᱟᱜ ᱞᱟᱭᱼᱞᱟᱠᱪᱟᱨ ᱵᱚᱸᱜᱟ ᱵᱩᱨᱩ ᱫᱮᱵᱟᱥᱮᱵᱟ ᱥᱟᱯᱷᱟ ᱥᱟᱹᱯᱷᱤ ᱫᱚᱦᱚ ᱡᱮᱢᱚᱱ ᱮᱴᱟᱜ ᱮᱴᱟᱜ ᱫᱷᱚᱨᱚᱢ ᱫᱚ ᱥᱚᱨᱠᱟᱨ ᱯᱟᱦᱴᱟ ᱠᱷᱚᱱ ᱠᱚ ᱥᱳᱨᱥ ᱠᱚ ᱧᱟᱢᱟ ᱟᱵᱚ ᱦᱚᱸ ᱟᱵᱚᱣᱟᱜ ᱞᱟᱭᱼᱞᱟᱠᱪᱟᱨ ᱫᱷᱚᱨᱚᱢ ᱵᱟᱧᱪᱟᱣ ᱫᱚᱦᱚ ᱡᱩᱢᱤᱫ ᱵᱚᱱ ᱛᱟᱦᱮᱱᱚᱜᱼᱟ ᱫᱷᱚᱨᱚᱢ ᱛᱟᱞᱟ ᱛᱮᱜᱮ ᱚᱱᱟᱛᱮ ᱟᱵᱚ ᱦᱚᱸ ᱟᱵᱚᱣᱟᱜ ᱡᱚᱛᱚ ᱫᱷᱚᱨᱚᱢ ᱠᱷᱚᱱᱟᱜ ᱟᱹᱰᱤ ᱵᱷᱟᱞᱤ ᱟᱵᱚᱣᱟᱜ ᱫᱷᱚᱨᱚᱢ ᱫᱚ ᱟᱵᱚ ᱫᱚ ᱟᱵᱚᱣᱟᱜ ᱫᱷᱚᱨᱚᱢ ᱵᱟᱧᱪᱟᱣ ᱫᱚᱦᱚᱭᱟᱵᱚᱱ ᱚᱱᱟᱜᱮ ᱤᱧᱟᱹᱜ ᱯᱟᱹᱛᱭᱟᱹᱣ